ᱵᱷᱟᱨᱚᱛ ᱫᱤᱥᱚᱢ ᱨᱮᱱ ᱥᱟᱬᱮᱥᱤᱭᱟᱹ ᱠᱚᱣᱟᱜ ᱧᱩᱛᱩᱢ ᱫᱚ ᱦᱩᱭᱩᱜ ᱠᱟᱱᱟ ᱡᱮᱢᱚᱱ ᱟᱭᱡᱟᱠ ᱱᱤᱭᱩᱴᱚᱱ ᱜᱮᱞᱤ ᱞᱤᱭᱳ ᱟᱪᱟᱨᱚ ᱡᱚᱜᱚᱫᱤᱥ ᱪᱚᱱᱫᱨᱚ ᱵᱚᱥᱩ ᱮᱢᱟᱱ ᱮᱢᱟᱱ ᱠᱚ ᱛᱚ ᱱᱚᱰᱮ ᱟᱹᱵᱩ ᱜᱮᱞᱤ ᱞᱤᱭᱳ ᱵᱚᱱ ᱧᱮᱞ ᱞᱟᱭ ᱠᱷᱟᱱ ᱡᱟᱦᱟᱸ ᱡᱤᱱᱤᱥᱮ ᱵᱮᱱᱟᱣ ᱠᱟᱫᱟ ᱫᱩᱨᱵᱤᱱᱮ ᱵᱮᱱᱟᱣ ᱠᱟᱜᱼᱟ ᱚᱱᱟ ᱵᱮᱱᱟᱣ ᱠᱟᱛᱮᱫ ᱡᱮ ᱥᱮᱨᱢᱟ ᱨᱮ ᱪᱮᱫ ᱠᱚ ᱢᱮᱱᱟᱜᱼᱟ ᱵᱟᱹᱱᱩᱜᱼᱟ ᱚᱱᱟ ᱠᱚ ᱥᱟᱱᱟᱢ ᱵᱚᱱ ᱧᱮᱞ ᱫᱟᱲᱮᱭᱟᱜ ᱠᱥᱟᱱᱟ ᱥᱮ ᱥᱟᱺᱜᱤᱧ ᱨᱮ ᱪᱮᱫ ᱢᱮᱱᱟᱜᱼᱟ ᱚᱱᱟ ᱠᱚ ᱥᱟᱱᱟᱢ ᱵᱚᱱ ᱧᱮᱞ ᱫᱟᱮᱭᱟᱜ ᱠᱟᱱᱟ ᱥᱩᱨ ᱠᱷᱚᱱ ᱟᱨ ᱥᱮ ᱮᱢᱟᱱ ᱮᱢᱟᱱ ᱠᱚᱭ ᱠᱟᱹᱢᱤᱣ ᱠᱟᱜᱼᱟ ᱟᱨ ᱱᱩᱭ ᱟᱪᱟᱨᱡᱚ ᱡᱚᱜᱚᱫᱤᱥ ᱪᱚᱱᱫᱨᱚ ᱵᱚᱥᱩ ᱫᱚ ᱩᱱᱤ ᱦᱚᱸ ᱡᱮᱢᱚᱱᱮ ᱯᱚᱨᱤᱠᱠᱷᱟᱼᱱᱤᱨᱤᱠᱠᱷᱟ ᱵᱟᱲᱟᱣ ᱠᱟᱜᱼᱟᱭ ᱡᱮᱢᱚᱱ ᱡᱮᱞᱮᱠᱟ ᱦᱩᱭᱩᱜ ᱠᱟᱱᱟ ᱫᱟᱨᱮ ᱨᱮᱱᱟᱜ ᱦᱚᱸ ᱡᱮ ᱡᱤᱣᱤ ᱢᱮᱱᱟᱜ ᱚᱱᱟᱭ ᱯᱨᱚᱢᱟᱱ ᱠᱟᱫᱟᱭ ᱟᱨ ᱥᱮ ᱱᱩᱠᱩ ᱡᱤᱵᱽ ᱡᱤᱭᱟᱹᱞᱤ ᱤᱫᱤ ᱠᱟᱛᱮ ᱦᱚᱸ ᱟᱹᱰᱤ ᱟᱸᱴ ᱨᱤᱥᱟᱨᱪᱟᱠᱟᱫᱟᱭ ᱟᱨᱦᱚᱸ ᱮᱴᱟᱜ ᱮᱴᱟᱜ ᱠᱚᱦᱚᱸ ᱚᱱᱠᱟ ᱜᱮ ᱠᱟᱹᱢᱤᱣᱟᱠᱟᱜᱼᱟᱠᱚ ᱟᱹᱰᱤ ᱱᱟᱯᱟᱭ ᱱᱤᱭᱟᱹ ᱜᱮ